ᱯᱚᱱᱚᱨᱟᱭ ᱟᱜᱚᱥᱴ ᱥᱟᱹᱫᱷᱤᱱᱚᱛᱟ ᱫᱤᱵᱚᱥ ᱛᱤᱨᱤᱥᱟ ᱡᱩᱱ ᱥᱤᱫᱩ ᱠᱟᱹᱱᱦᱩ ᱦᱩᱞ ᱢᱟᱦᱟᱸ ᱯᱚᱪᱤᱥᱟ ᱰᱤᱥᱮᱢᱵᱚᱨ ᱵᱚᱲ ᱫᱤᱱ ᱯᱟᱸᱪᱮ ᱢᱮ ᱜᱩᱨᱩ ᱜᱚᱢᱠᱮ ᱡᱟᱱᱟᱢ ᱢᱟᱦᱟ ᱪᱷᱟᱵᱤᱥᱮ ᱡᱟᱱᱩᱣᱟᱨᱤ ᱯᱨᱚᱡᱟᱛᱚᱱᱛᱨᱚ ᱫᱤᱵᱚᱥ